ᱡᱤᱭᱚᱱ ᱨᱮ ᱠᱟᱹᱨᱤ ᱪᱮᱫᱚᱜ ᱫᱚ ᱟᱹᱰᱤ ᱛᱮᱫ ᱜᱮ ᱞᱟᱹᱠᱛᱤᱭᱟ ᱡᱮᱢᱚᱱ ᱟᱵᱚ ᱠᱟᱹᱨᱤ ᱵᱚᱱ ᱪᱮᱫᱚᱜ ᱠᱟᱱᱟ ᱡᱟᱦᱟᱸ ᱨᱮᱱᱟᱜ ᱢᱟᱱᱮ ᱠᱟᱹᱨᱤ ᱫᱚ ᱦᱟᱸᱜ ᱵᱚᱱ ᱢᱮᱛᱟᱫᱼᱟ ᱠᱟᱹᱢᱤ ᱟᱨ ᱠᱟᱹᱢᱤ ᱡᱩᱫᱤ ᱟᱵᱚ ᱵᱮᱥ ᱠᱟᱹᱢᱤ ᱵᱚᱱ ᱪᱮᱫᱚᱜᱼᱟ ᱮᱱᱠᱷᱟᱱ ᱟᱹᱰᱤ ᱜᱮ ᱵᱮᱥᱚᱜᱼᱟ ᱥᱟᱶᱛᱟ ᱞᱟᱹᱜᱤᱫ ᱦᱚᱸ ᱟᱹᱛᱩ ᱞᱟᱹᱜᱤᱫ ᱦᱚᱸ ᱚᱲᱟᱜ ᱦᱚᱲ ᱞᱟᱹᱜᱤᱫ ᱦᱚᱸ ᱪᱮᱫᱟᱜ ᱥᱮ ᱡᱩᱫᱤ ᱡᱟᱦᱟᱱ ᱵᱮᱥ ᱠᱟᱹᱢᱤᱢ ᱪᱮᱫ ᱠᱟᱱᱟ ᱮᱱᱠᱷᱟᱱ ᱫᱚ ᱡᱟᱦᱟᱸᱭᱮᱢ ᱞᱟᱹᱭ ᱫᱟᱲᱮ ᱟᱭᱟᱢ ᱥᱮ ᱪᱮᱫ ᱫᱟᱲᱮ ᱟᱭᱟᱢ ᱩᱱᱤ ᱦᱚᱸ ᱚᱱᱟ ᱰᱟᱦᱟᱨ ᱛᱮᱢ ᱟᱹᱭᱩᱨ ᱫᱟᱲᱮ ᱟᱭᱟᱢ ᱟᱨ ᱡᱩᱫᱤ ᱵᱟᱢ ᱵᱟᱲᱟᱭᱟ ᱮᱱᱠᱷᱟᱱ ᱫᱚ ᱪᱤᱠᱟᱹᱢ ᱟᱹᱭᱩᱨᱮᱭᱟ ᱩᱱᱤ ᱢᱤᱫ ᱦᱚᱲ ᱮᱱᱠᱷᱟᱱ ᱚᱱᱟ ᱛᱮᱜᱮ ᱡᱮᱢᱚᱱ ᱱᱤᱛᱚᱜ ᱚᱞᱪᱤᱠᱤ ᱚᱞᱪᱤᱠᱤ ᱨᱮᱱᱟᱜ ᱪᱟᱞᱟᱜ ᱠᱟᱱᱟ ᱱᱤᱛᱚᱜ ᱚᱞᱪᱤᱠᱤ ᱟᱵᱚ ᱥᱴᱮᱥᱚᱱ ᱠᱚᱨᱮᱫ ᱦᱚᱸ ᱦᱤᱱᱫᱤ ᱛᱮ ᱵᱟᱝᱞᱟ ᱛᱮ ᱤᱝᱞᱤᱥ ᱛᱮᱠᱚ ᱮᱞᱟᱣᱩᱱᱥᱼᱟ ᱢᱮᱱᱠᱷᱟᱱ ᱥᱟᱱᱛᱷᱟᱲᱤ ᱛᱮ ᱵᱟᱠᱚ ᱮᱞᱟᱣᱩᱱᱥᱟ ᱡᱩᱫᱤ ᱚᱞᱪᱤᱠᱤ ᱜᱮ ᱟᱵᱚ ᱵᱟᱵᱚᱱ ᱵᱟᱲᱟᱭᱟ ᱮᱱᱠᱷᱟᱱ ᱪᱤᱠᱟᱹ ᱛᱮᱵᱚᱱ ᱮᱞᱟᱣᱩᱱᱥᱼᱟ ᱚᱱᱟ ᱞᱟᱹᱜᱤᱫ ᱚᱞᱪᱤᱠᱤ ᱛᱮ ᱱᱤᱛᱚᱝ ᱱᱩᱱᱟᱹᱜ ᱵᱚᱱ ᱥᱮᱪᱮᱫᱚᱜᱼᱟ ᱡᱮ ᱦᱟᱯᱮᱱ ᱫᱤᱱ ᱨᱮ ᱦᱤᱡᱩᱜ ᱠᱟᱱ ᱪᱟᱹᱠᱨᱤ ᱥᱮ ᱱᱚᱠᱨᱤ ᱟᱵᱚ ᱥᱟᱱᱛᱟᱲ ᱠᱚᱦᱚᱸ ᱵᱚᱱ ᱧᱟᱢ ᱢᱟ ᱟᱨ ᱱᱚᱜᱼᱚᱭ ᱡᱮ ᱵᱮᱝᱠ ᱨᱮ ᱦᱩᱭᱱᱟ ᱥᱟᱱᱛᱟᱲ ᱨᱚᱲ ᱦᱚᱸ ᱵᱟᱠᱚ ᱨᱚᱲᱟ ᱥᱮ ᱨᱮᱞᱳᱭᱮ ᱥᱴᱮᱥᱚᱱ ᱨᱮ ᱥᱟᱱᱛᱟᱲ ᱛᱮᱠᱚ ᱨᱚᱲ ᱵᱟᱠᱚ ᱨᱚᱲᱟ ᱢᱮᱱᱠᱷᱟᱱ ᱟᱵᱚ ᱥᱟᱱᱛᱟᱲ ᱛᱮᱵᱚ ᱨᱚᱲ ᱢᱟ ᱵᱟᱰᱟᱭ ᱢᱟᱵᱚᱱ ᱪᱮᱫᱚᱜ ᱢᱟᱵᱚᱱ ᱛᱚᱵᱮ ᱡᱟᱹᱱᱤᱡ ᱟᱵᱚ ᱦᱚᱸ ᱪᱟᱹᱠᱨᱤ ᱥᱮ ᱱᱚᱠᱨᱤ ᱵᱚᱱ ᱧᱟᱢᱟ ᱚᱱᱟ ᱞᱟᱹᱜᱤᱫ ᱵᱟᱹᱲᱤᱡ ᱠᱟᱹᱢᱤ ᱪᱮᱫᱚᱜ ᱞᱟᱹᱜᱤᱫ ᱫᱚ ᱟᱵᱚ ᱛᱮᱡᱩᱨᱵᱟ ᱦᱚᱸ ᱵᱟᱝ ᱫᱚᱨᱠᱟᱨ ᱟᱨ ᱚᱱᱟ ᱥᱚᱢᱚᱭ ᱫᱚᱨᱠᱟᱨ ᱵᱟᱹᱲᱤᱡ ᱦᱚᱲ ᱥᱟᱞᱟᱜ ᱮᱢ ᱛᱟᱦᱮᱱ ᱠᱷᱟᱱ ᱵᱟᱹᱲᱤᱡ ᱠᱟᱹᱢᱤᱢ ᱪᱮᱫᱚᱜᱼᱟ ᱟᱨ ᱵᱮᱥ ᱦᱚᱲ ᱥᱟᱞᱟᱜ ᱮᱢ ᱛᱟᱦᱮᱱ ᱠᱷᱟᱱ ᱵᱮᱥ ᱠᱟᱹᱢᱤᱢ ᱪᱮᱫᱚᱜᱼᱟ ᱚᱱᱟᱜᱮ ᱡᱩᱤ ᱵᱮᱥ ᱠᱟᱹᱢᱤᱢ ᱪᱮᱫ ᱠᱚᱜᱼᱟ ᱮᱱᱠᱷᱟᱱ ᱟᱹᱛᱩ ᱦᱚᱲᱮᱢ ᱥᱮᱪᱮᱫ ᱫᱟᱲᱮᱭᱟᱠᱚᱣᱟ ᱚᱲᱟᱜ ᱦᱚᱲᱮᱢ ᱥᱮᱪᱮᱫ ᱫᱟᱲᱮᱭᱟᱠᱚᱣᱟ ᱟᱨ ᱟᱹᱛᱩ ᱜᱟᱣᱞᱟ ᱦᱚᱢ ᱥᱮᱪᱮᱫ ᱫᱟᱲᱮᱭᱟᱠᱚᱣᱟ ᱚᱱᱟ ᱞᱟᱹᱜᱤᱫ ᱵᱮᱥ ᱠᱟᱹᱢᱤ ᱪᱮᱫᱚᱜ ᱫᱚ ᱟᱹᱰᱤᱜᱮ ᱱᱤᱦᱟᱹᱛ ᱫᱚᱨᱠᱟᱨ ᱟᱨ ᱚᱞᱪᱤᱠᱤ ᱡᱩᱫᱤ ᱟᱵᱚ ᱱᱤᱛᱚᱜ ᱵᱚᱱ ᱪᱮᱫ ᱠᱚᱜᱼᱟ ᱮᱱᱠᱷᱟᱱ ᱟᱵᱚ ᱨᱮᱱ ᱜᱤᱫᱟᱹᱨ ᱨᱮᱱ ᱯᱤᱫᱟᱹᱨ ᱩᱱᱠᱩ ᱨᱮᱱ ᱠᱚᱦᱚᱸ ᱜᱤᱫᱽᱨᱟᱹ ᱵᱚᱱ ᱪᱮᱫ ᱫᱟᱲᱮᱭᱟᱠᱚᱣᱟ ᱡᱮᱢᱚᱱ ᱦᱟᱲᱟᱢ ᱠᱚ ᱵᱩᱲᱦᱤ ᱠᱚ ᱩᱱᱠᱩ ᱠᱚᱦᱚᱸ ᱚᱞᱪᱤᱠᱤ ᱵᱟᱠᱚ ᱵᱟᱲᱟᱭᱟ ᱥᱮ ᱟᱹᱛᱩ ᱨᱮᱱ ᱦᱚᱲ ᱦᱚᱯᱚᱱ ᱟᱭᱳ ᱠᱚ ᱠᱟᱠᱟ ᱠᱚ ᱵᱟᱠᱚ ᱵᱟᱲᱟᱭᱟ ᱩᱱᱠᱩ ᱦᱚᱸᱵᱚᱱ ᱪᱮᱫ ᱫᱟᱲᱮᱭᱟᱠᱚᱣᱟ ᱚᱱᱟ ᱞᱟᱹᱜᱤᱫ ᱪᱮᱫ ᱫᱚ ᱱᱤᱦᱟᱹᱛ ᱜᱮ ᱞᱟᱹᱠᱛᱤ ᱟᱨ ᱪᱮᱫ ᱠᱚᱜ ᱠᱷᱟᱱ ᱵᱮᱠᱟᱨ ᱫᱚ ᱵᱟᱭ ᱪᱟᱞᱟᱜᱼᱟ ᱟᱹᱰᱤᱜᱮ ᱠᱟᱹᱢᱤ ᱟᱹᱰᱤᱜᱮ ᱞᱟᱹᱠᱛᱤ ᱨᱮ ᱞᱟᱜᱟᱜᱼᱟ ᱚᱱᱟ ᱞᱟᱹᱜᱤᱫ ᱪᱮᱫᱚᱜ ᱫᱚ ᱱᱤᱦᱟᱹᱛ ᱜᱮ ᱫᱚᱨᱠᱟᱨ